ᱦᱮᱸ ᱦᱮᱞᱳ ᱤᱧ ᱢᱤᱣᱡᱤᱥᱤᱭᱟᱱ ᱤᱧ ᱢᱮᱱᱮᱫᱼᱟ ᱟᱢ ᱠᱤ ᱢᱤᱫᱴᱟᱝ ᱮᱱᱮᱡ ᱠᱩᱲᱤ ᱠᱟᱱᱟᱢ ᱚᱠᱟ ᱟᱹᱛᱩ ᱨᱤᱱᱤᱡ ᱠᱟᱱᱟᱢ ᱩᱸ ᱦᱩᱸ ᱟᱪᱪᱷᱟ ᱞᱟᱹᱭ ᱢᱮᱥᱮ ᱟᱵᱚ ᱡᱟᱦᱟᱸ ᱥᱟᱱᱛᱟᱲ ᱦᱚᱲ ᱠᱚᱣᱟᱜ ᱴᱨᱮᱰᱤᱥᱚᱱᱟᱞ ᱮᱱᱮᱡ ᱥᱮᱨᱮᱧ ᱠᱩᱥᱤᱭᱟᱜᱼᱟ ᱯᱮ ᱥᱮ ᱵᱟᱝ ᱜᱮ ᱚ ᱦᱚ ᱟᱨ ᱛᱩᱢᱫᱟᱜ ᱴᱟᱢᱟᱠ ᱠᱚᱫᱚ ᱢᱮᱱᱟᱜ ᱟᱥᱮ ᱵᱟᱝ ᱜᱮ ᱚ ᱦᱚ ᱟᱨ ᱚᱱᱟ ᱨᱮᱱ ᱨᱩᱨᱩ ᱠᱚᱫᱚ ᱚ ᱚ ᱦᱚ ᱦᱳᱭ ᱵᱟᱝᱠᱷᱟᱱ ᱟᱞᱮ ᱟᱞᱮ ᱦᱚᱸᱞᱮ ᱦᱳᱭᱛᱳ ᱪᱟᱞᱟᱣ ᱠᱟᱛᱮᱫ ᱴᱨᱮᱱᱤᱝ ᱞᱮ ᱮᱢᱟ ᱦᱟᱠᱚᱣᱟ ᱟᱨ ᱦᱳᱭ ᱮᱱᱦᱚᱸ ᱟᱯᱮ ᱟᱹᱛᱩ ᱨᱮ ᱪᱮᱫ ᱪᱮᱫ ᱠᱚ ᱮᱱᱮᱡ ᱥᱮᱨᱮᱧ ᱦᱩᱭᱩᱜᱼᱟ ᱵᱟᱯᱞᱟ ᱵᱤᱦᱟᱹ ᱠᱚᱨᱮ ᱟᱪᱪᱷᱟ ᱚ ᱦᱚ ᱟᱨ ᱚᱱᱟ ᱵᱷᱮᱜᱮᱫ ᱟᱨᱦᱚᱸ ᱡᱮᱞᱮᱠ ᱥᱟᱲᱯᱟ ᱮᱱᱮᱡᱽ ᱱᱚᱣᱟ ᱠᱚ ᱱᱚᱣᱟ ᱠᱚᱫᱚ ᱵᱟᱲᱟᱭᱟᱯᱮ ᱥᱮ ᱵᱟᱝ ᱜᱮ ᱥᱟᱲᱯᱟ ᱮᱱᱮᱡᱽ ᱠᱚ

ᱦᱳᱭ ᱦᱳᱭ ᱟᱞᱮᱭᱟᱜ ᱠᱟᱹᱢᱤ ᱜᱮ ᱚᱱᱟ ᱜᱮ ᱟᱹᱛᱩ ᱟᱹᱛᱩ ᱪᱟᱞᱟᱣ ᱠᱟᱛᱮᱫ ᱴᱨᱮᱱᱤᱝ ᱞᱮ ᱮᱢᱟ ᱦᱟᱠᱚᱣᱟ ᱦᱳᱭ ᱟᱞᱮ ᱢᱮᱱᱮᱫᱼᱟ ᱞᱮ ᱦᱩᱱᱟᱹᱝ ᱪᱟᱞᱟᱜ ᱟᱞᱮ ᱟᱨ ᱡᱟᱦᱟᱸ ᱠᱚ ᱟᱵᱚ ᱥᱟᱱᱛᱟᱲ ᱥᱚᱢᱟᱡᱽ ᱨᱮ ᱡᱟᱦᱟᱸ ᱨᱩ ᱨᱟᱦᱟ ᱮᱱᱮᱡ ᱥᱮᱨᱮᱧ ᱱᱚᱣᱟ ᱠᱚ ᱢᱮᱱᱟᱜᱼᱟ ᱱᱚᱣᱟ ᱠᱚ ᱟᱨᱚ ᱵᱷᱟᱹᱜᱤ ᱛᱮ ᱚᱠᱟ ᱴᱚᱴᱷᱟ ᱨᱮ ᱚᱠᱟ ᱞᱮᱠᱟ ᱠᱚ ᱮᱱᱮᱡ ᱥᱮᱨᱮᱧᱟ ᱟᱨ ᱪᱮᱫᱞᱮᱠᱟ ᱚᱱᱟ ᱠᱚᱞᱮ ᱧᱮᱞ ᱦᱚᱸᱞᱮ ᱧᱮᱞᱟ ᱥᱟᱶᱛᱮ ᱪᱮᱫ ᱦᱚᱸᱞᱮ ᱪᱮᱫ ᱟᱠᱚᱣᱟ ᱟᱨ ᱟᱫᱚ ᱪᱟᱞᱟᱜ ᱞᱮ ᱢᱮᱱᱮᱫᱼᱟ ᱦᱩᱸ ᱪᱟᱞᱟᱜᱼᱟᱞᱮ ᱱᱟᱦᱟᱸᱜ ᱞᱚᱜᱚᱱ ᱜᱮ ᱟᱫᱚ ᱦᱟᱯᱮ ᱴᱷᱟᱹᱣᱠᱟᱹ ᱢᱟᱹᱦᱤᱛ ᱢᱟᱦᱟᱸᱜ ᱟᱹᱣᱨᱤ ᱴᱷᱟᱹᱣᱠᱟᱹᱜᱼᱟ ᱟᱫᱚᱞᱮ ᱴᱷᱟᱹᱣᱠᱟᱹ ᱞᱮᱱ ᱠᱷᱟᱱ ᱦᱟᱸᱜ ᱞᱮ ᱞᱟᱹᱭᱟᱯᱮᱭᱟ ᱦᱮᱸ ᱴᱷᱤᱠᱜᱮᱭᱟ ᱛᱚᱵᱮ ᱚᱱᱟᱜᱮ ᱛᱟᱦᱮᱸᱱᱚᱜ ᱴᱷᱤᱠ